ᱥᱮᱨᱣᱟ ᱨᱮ ᱟᱭᱢᱟ ᱵᱷᱤᱱᱟᱹ ᱵᱷᱤᱱᱟ ᱮᱱᱮᱡ ᱠᱚᱜᱮ ᱢᱮᱱᱟᱜᱼᱟ ᱟᱨ ᱦᱚᱨᱚᱜ ᱵᱟᱫᱮᱸ ᱦᱚᱸ ᱚᱱᱠᱟ ᱜᱮ ᱵᱷᱤᱱᱟᱹ ᱵᱷᱤᱱᱟᱹ ᱜᱮᱭᱟ ᱵᱟᱦᱟ ᱮᱱᱮᱡ ᱨᱮ ᱟᱭᱳ ᱦᱚᱲ ᱠᱚᱫᱚ ᱟᱞᱛᱟ ᱯᱟᱹᱲ ᱜᱮᱫᱟᱜ ᱵᱚᱦᱚᱜ ᱨᱮ ᱥᱟᱨᱡᱚᱢ ᱵᱟᱦᱟ ᱟᱨ ᱵᱟᱵᱟ ᱦᱚᱲ ᱠᱚᱫᱚ ᱫᱷᱩᱛᱤ ᱟᱨ ᱜᱮᱱᱡᱤ ᱞᱟᱜᱽᱲᱮ ᱮᱱᱮᱡ ᱨᱮᱦᱚᱸ ᱟᱭᱳ ᱦᱚᱲ ᱠᱚᱫᱚ ᱟᱞᱛᱟ ᱯᱟᱹᱲ ᱜᱮᱫᱟᱜ ᱵᱚᱦᱚᱜ ᱨᱮ ᱵᱟᱦᱟ ᱟᱨ ᱦᱚᱴᱚᱜ ᱨᱮ ᱠᱟᱜᱚᱡᱽ ᱢᱟᱞᱟ ᱵᱟᱵᱟ ᱦᱚᱲ ᱠᱚᱫᱚ ᱯᱩᱲ ᱫᱷᱩᱛᱤ ᱟᱨ ᱯᱩᱲ ᱜᱮᱱᱡᱤ ᱫᱟᱸᱥᱟᱭ ᱮᱱᱮᱡ ᱨᱮᱫᱚ ᱵᱟᱵᱟ ᱦᱚᱲ ᱠᱚᱫᱚ ᱟᱭᱳ ᱞᱮᱠᱟ ᱨᱩᱯ ᱨᱮ ᱥᱟᱡᱟᱣ ᱠᱟᱛᱮᱜ ᱠᱚ ᱮᱱᱮᱡᱟ ᱚᱱᱟ ᱨᱮᱫᱚ ᱵᱟᱵᱟ ᱦᱚᱲ ᱠᱚᱫᱚ ᱵᱚᱦᱚᱜ ᱨᱮ ᱢᱟᱨᱟᱜ ᱯᱤᱧᱪᱟᱹ ᱞᱩᱛᱩᱨ ᱨᱮ ᱯᱟᱜᱽᱨᱟ ᱛᱟᱦᱮᱱᱟ ᱟᱨ ᱡᱟᱸᱜᱟ ᱨᱮ ᱞᱤᱯᱷᱩᱨ ᱠᱚ ᱦᱚᱨᱚᱜᱟ ᱟᱨ ᱫᱚᱝ ᱮᱱᱮᱡ ᱨᱮᱫᱚ ᱟᱭᱢᱟ ᱵᱷᱤᱱᱟᱹ ᱵᱷᱤᱱᱟᱹ ᱡᱟᱦᱟᱸᱭᱟᱜ ᱡᱮᱢᱚᱱ ᱢᱮᱱᱟᱜᱼᱟ ᱚᱱᱠᱟ ᱜᱮᱠᱚ ᱦᱚᱨᱚᱜ ᱵᱟᱸᱫᱮᱭᱟ